ᱦᱮᱸ ᱦᱮᱞᱳ ᱦᱮᱸ ᱚᱠᱟ ᱠᱷᱚᱡ ᱮᱢ ᱞᱟᱹᱭᱮᱜᱼᱟ ᱦᱮᱸ ᱟᱪᱪᱷᱟ ᱢᱟ ᱞᱟᱹᱭ ᱢᱮ ᱦᱮᱸ ᱥᱟᱹᱨᱤ ᱠᱟᱛᱷᱟ ᱰᱤᱯᱷᱟᱨᱮᱱᱴ ᱫᱚ ᱟᱹᱰᱤ ᱫᱚ ᱵᱟᱹᱱᱩᱜᱼᱟ ᱡᱮᱢᱚᱱ ᱥᱚᱨᱦᱟᱭ ᱦᱮᱸ ᱡᱟᱭᱦᱳᱠ ᱡᱟᱦᱟᱸᱛᱤᱱᱟᱹᱜ ᱵᱟᱰᱟᱭ ᱢᱮᱱᱟᱜᱼᱟ ᱟᱯᱱᱟᱨ ᱟᱫᱚ ᱚᱱᱟ ᱜᱮ ᱤᱧ ᱞᱟᱹᱭ ᱥᱚᱫᱚᱨᱟᱹᱧ ᱡᱮᱢᱚᱱ ᱥᱚᱨᱦᱟᱭ ᱵᱮᱝᱜᱚᱞ ᱨᱮᱫᱚ ᱦᱟᱸᱜ ᱡᱟᱦᱟᱸᱫᱚ ᱯᱚᱪᱷᱤᱢ ᱵᱟᱝᱞᱟ ᱨᱮᱠᱚ ᱞᱟᱹᱭᱟ ᱚᱸᱰᱮ ᱫᱚ ᱚᱸᱰᱮ ᱫᱚ ᱟᱭᱢᱟ ᱛᱮᱠᱷᱟᱨ ᱛᱮᱠᱚ ᱥᱚᱨᱦᱟᱭᱚᱜᱼᱟ ᱢᱤᱫᱴᱮᱡ ᱫᱚ ᱥᱚᱨᱦᱟᱭ ᱵᱚᱸᱜᱟ ᱨᱮ ᱟᱨ ᱢᱤᱫᱴᱮᱱ ᱫᱚ ᱢᱟᱜᱽ ᱠᱩᱱᱟᱹᱢᱤ ᱨᱮ ᱟᱨ ᱡᱷᱟᱲᱠᱷᱚᱸᱰ ᱨᱮᱫᱚ ᱱᱚᱰᱮ ᱫᱚ ᱢᱟᱱᱮ ᱥᱚᱨᱦᱟᱭ ᱵᱚᱸᱜᱟ ᱨᱮᱜᱮ ᱥᱚᱨᱦᱟᱭ ᱫᱚ ᱦᱩᱭᱩᱜᱚᱜᱼᱟ ᱟᱫᱚ ᱱᱮᱜᱼᱮ ᱱᱤᱭᱟᱹᱴᱟᱝ ᱛᱟᱯᱚᱨᱮ ᱵᱟᱦᱟ ᱵᱟᱦᱟ ᱦᱚᱸ ᱡᱷᱟᱲᱠᱷᱚᱸᱰ ᱨᱮᱫᱚ ᱯᱷᱟᱹᱜᱩᱱ ᱢᱚᱬᱮ ᱢᱟᱦᱟ ᱨᱮᱠᱚ ᱵᱟᱦᱟ ᱠᱚ ᱵᱚᱸᱜᱟᱭᱟ ᱟᱨ ᱢᱮᱱᱠᱷᱟᱱ ᱵᱟᱝᱞᱟ ᱨᱮᱫᱚ ᱟᱹᱰᱤ ᱰᱷᱮᱹᱨ ᱜᱮ ᱧᱮᱞᱚᱜ ᱠᱟᱱᱟ ᱦᱮᱞᱳ ᱦᱮᱸ ᱟᱸᱡᱚᱢᱮᱜᱼᱟᱢ ᱛᱚ ᱦᱮᱸ ᱟᱫᱚ ᱵᱟᱝᱞᱟ ᱨᱮᱫᱚ ᱵᱚᱞᱮ ᱱᱤᱝᱠᱟᱧ ᱨᱤᱯᱳᱴ ᱧᱟᱢᱮᱱᱟ ᱢᱟᱱᱮ ᱫᱳᱞᱯᱩᱨᱱᱤᱢᱟ ᱨᱮᱠᱚ ᱵᱟᱦᱟᱜ ᱠᱟᱱᱟ ᱟᱫᱚ ᱦᱮᱜᱼᱮ ᱱᱤᱭᱟᱹ ᱠᱚᱜᱮ ᱰᱤᱯᱷᱟᱨᱮᱱᱴ ᱟᱨᱠᱤ ᱦᱮᱸ ᱵᱟᱝ ᱵᱟᱝ ᱟᱹᱰᱤ ᱰᱤᱯᱷᱟᱨᱮᱱᱴ ᱫᱚ ᱵᱟᱹᱱᱩᱜᱼᱟ ᱟᱫᱚ ᱚᱱᱠᱟᱱᱟᱜ ᱟᱨ ᱡᱟᱦᱟᱸᱱᱟᱜ ᱵᱟᱰᱟᱭ ᱛᱮᱭᱟᱜ ᱡᱩᱫᱤ ᱛᱤᱱᱟᱹᱜ ᱜᱟᱱᱤᱧ ᱫᱟᱲᱮᱭᱟᱜ ᱠᱷᱟᱡ ᱤᱧ ᱞᱟᱹᱭᱟ ᱪᱮᱫ ᱠᱟᱱᱟ ᱢᱟ ᱞᱟᱹᱭ ᱢᱮ ᱦᱮᱸ ᱦᱮᱸ ᱦᱮᱸ ᱦᱮᱸ ᱦᱮᱸ ᱦᱮᱸ ᱡᱷᱟᱲᱠᱷᱚᱸᱰ ᱨᱮᱫᱚ ᱢᱟᱜ ᱢᱚᱬᱮ ᱦᱩᱭᱩᱜᱼᱟ ᱟᱨ ᱛᱚᱵᱮ ᱡᱟᱱᱛᱷᱟᱲ ᱠᱚᱫᱚ ᱢᱮᱱᱟᱜᱼᱟ ᱦᱮᱸ ᱦᱮᱸᱛᱚ ᱚᱱᱮᱠᱴᱟ ᱦᱤᱲᱤᱧ ᱠᱟᱱᱟ ᱥᱮ ᱪᱮᱫ ᱟᱫᱚ ᱵᱟᱹᱭ ᱵᱟᱹᱭ ᱛᱮ ᱱᱚᱜᱼᱚᱭ ᱚᱞ ᱵᱤᱞ ᱛᱟᱞᱟ ᱛᱮᱜᱮ ᱦᱟᱸᱜ ᱥᱮᱸᱫᱽᱨᱟ ᱧᱟᱢᱚᱜᱼᱟ ᱟᱪᱪᱷᱟ ᱴᱷᱤᱠᱜᱮᱭᱟ ᱚᱠᱛᱚ ᱦᱚᱸ ᱤᱭᱟᱹᱜ ᱠᱟᱱᱟ ᱟᱨᱚ ᱯᱚᱨᱮ ᱦᱟᱸᱜ ᱜᱟᱞᱢᱟᱨᱟᱣ ᱦᱩᱭᱩᱜᱼᱟ ᱢᱟ ᱛᱚᱵᱮ ᱱᱤᱛᱳᱜ ᱫᱚ ᱦᱮᱸ ᱦᱮᱸ ᱴᱷᱤᱠ ᱟᱪᱷᱮ ᱴᱷᱤᱠ ᱟᱪᱷᱮ